ᱦᱮᱞᱳ ᱦᱮᱸ ᱚᱠᱚᱭ ᱰᱟᱠᱛᱟᱨ ᱵᱟᱵᱩᱢ ᱢᱮᱱ ᱮᱫᱟ ᱦᱮᱸ ᱢᱮᱱᱮᱫ ᱠᱟᱱ ᱛᱟᱦᱮᱱᱟᱹᱧ ᱡᱮ ᱤᱭᱟᱹ ᱱᱤᱭᱟᱹ ᱢᱟᱞᱫᱟ ᱡᱮᱞᱟᱨᱮ ᱚᱱᱠᱟ ᱵᱷᱟᱹᱜᱤ ᱢᱟᱱᱮ ᱦᱚᱥᱯᱤᱴᱟᱞ ᱵᱷᱟᱹᱜᱤ ᱚᱱᱠᱟ ᱥᱟᱥᱛᱚ ᱤᱭᱟᱹ ᱨᱮᱭᱟᱜ ᱵᱷᱟᱹᱜᱤ ᱵᱮᱵᱚᱥᱛᱟ ᱠᱤ ᱢᱮᱱᱟᱜᱼᱟ

ᱚᱻ ᱚᱻ ᱰᱟᱠᱛᱟᱨ ᱠᱚ ᱢᱚᱡᱽ ᱜᱮ ᱢᱮᱱᱟᱜ ᱠᱚᱣᱟ

ᱚᱻ ᱚᱯᱟᱨᱮᱥᱚᱱ ᱠᱚ ᱞᱟᱹᱜᱤᱫ ᱦᱚᱸ ᱡᱮᱢᱚᱱ ᱵᱨᱮᱱ ᱠᱚᱨᱮ ᱚᱯᱟᱨᱮᱥᱚᱱ ᱞᱟᱹᱜᱤᱫ ᱠᱟᱦᱚᱸ ᱵᱷᱟᱹᱜᱤ ᱰᱟᱠᱛᱟᱨ ᱢᱮᱱᱟᱜ ᱠᱚᱣᱟ ᱚᱻ ᱚᱻ ᱦᱮᱸ ᱟᱫᱚ ᱢᱮᱱᱮᱫ ᱠᱟᱱ ᱛᱟᱦᱮᱱᱟᱹᱧ ᱚᱸᱰᱮ ᱢᱟᱭᱟᱢ ᱫᱚ ᱧᱟᱢᱚᱜᱼᱟ ᱚᱸᱰᱮ ᱜᱮ ᱟᱨᱠᱤ ᱢᱟᱱᱮ ᱢᱟᱭᱟᱢ ᱨᱮᱭᱟᱜ ᱵᱮᱵᱚᱥᱛᱟ ᱢᱮᱱᱟᱜᱼᱟ ᱦᱮᱸᱻ ᱚᱻ ᱢᱟᱭᱟᱢ ᱵᱮᱵᱚᱥᱛᱟ ᱠᱚᱦᱚᱸ ᱢᱮᱱᱟᱜᱼᱟ ᱚᱱᱟᱜᱮ ᱢᱟᱱᱮ ᱚᱯᱟᱨᱮᱥᱚᱱ ᱠᱚ ᱡᱩᱫᱤ ᱦᱩᱭᱩᱜ ᱠᱷᱟᱱ ᱫᱚ ᱦᱚᱴᱟᱛ ᱠᱚᱨᱮᱛᱮ ᱦᱳᱭᱛᱚ ᱢᱟᱭᱟᱢ ᱥᱮ ᱟᱨ ᱨᱟᱱ ᱠᱚ ᱵᱮᱵᱚᱥᱛᱟ ᱪᱮᱫ ᱞᱮᱠᱟ ᱢᱮᱱᱟᱜᱼᱟ ᱨᱟᱱ ᱠᱤ ᱟᱯᱮ ᱯᱷᱨᱤ ᱛᱮᱯᱮ ᱮᱢᱟᱣᱟᱠᱚ ᱠᱟᱱᱟ ᱥᱮ ᱵᱟᱨᱦᱮ ᱠᱷᱚᱱ ᱠᱤᱨᱤᱧ ᱦᱩᱭᱩᱜᱚᱜ ᱠᱟᱱᱟ ᱚᱻ ᱟᱪᱪᱷᱟ ᱟᱪᱪᱷᱟ ᱛᱟᱨᱢᱟᱱᱮ ᱟᱯᱮ ᱚᱸᱰᱮ ᱠᱟᱣᱩᱱᱴᱟᱨ ᱢᱮᱱᱟᱜᱼᱟ ᱦᱮᱸᱻ ᱚᱻ ᱚᱻ ᱟᱪᱪᱷᱟ ᱟᱨ ᱢᱤᱫᱴᱮᱱ ᱟᱻ ᱛᱟᱨᱯᱚᱨᱮ ᱚᱯᱟᱨᱮᱥᱚᱱ ᱵᱟᱲᱟ ᱠᱟᱛᱮᱫ ᱡᱮᱢᱚᱱ ᱚᱲᱟᱜ ᱦᱤᱡᱩᱜ ᱞᱟᱹᱜᱤᱫ ᱮᱢᱵᱩᱞᱮᱱᱥ ᱠᱚᱨᱮᱱᱟᱜ ᱵᱮᱵᱚᱥᱛᱟ ᱚᱱᱠᱟ ᱟᱨᱠᱤ ᱢᱟᱱᱮ ᱢᱮᱱᱟᱜᱼᱟ ᱚᱻ ᱟᱪᱪᱷᱟ ᱟᱪᱪᱷᱟ ᱟᱪᱪᱷᱟ ᱴᱷᱤᱠ ᱜᱮᱭᱟ ᱮᱢᱵᱩᱞᱮᱱᱥ ᱚᱱᱟ ᱡᱚᱛᱚ ᱵᱮᱵᱚᱥᱛᱟ ᱛᱟᱦᱮᱱ ᱠᱷᱟᱱ ᱢᱤᱫ ᱫᱚᱢ ᱪᱟᱞᱟᱜ ᱦᱩᱭᱩᱜᱼᱟ ᱚᱱᱟᱜᱮ ᱵᱚᱞᱮᱧ ᱡᱳᱜᱟᱡᱳᱜᱽ ᱫᱚᱦᱚᱭᱮᱫᱟ

ᱟᱪᱪᱷᱟ ᱴᱷᱤᱠ ᱜᱮᱭᱟ